ᱟᱞᱮ ᱡᱮᱢᱚᱱ ᱞᱮ ᱪᱟᱥᱟ ᱡᱮᱢᱚᱱ ᱟᱹᱞᱩ ᱵᱮᱸᱜᱟᱲ ᱯᱮᱸᱭᱟᱡᱽ ᱨᱚᱥᱩᱱ ᱟᱨᱚ ᱩᱛᱩ ᱟᱨᱚ ᱩᱛᱩ ᱠᱚ ᱡᱮᱢᱚᱱ ᱴᱚᱢᱮᱴᱳ ᱟᱹᱞᱩ ᱛᱟᱯᱚᱨ ᱠᱚᱨᱚᱞᱟ ᱯᱟᱞᱚᱝ ᱥᱟᱠ ᱯᱟᱞᱚᱱ ᱥᱟᱠ ᱟᱭᱢᱟ ᱠᱤᱪᱷᱩᱞᱮ ᱪᱟᱥᱟ ᱪᱟᱥ ᱵᱟᱲᱟᱭᱟ ᱛᱚ ᱛᱚ ᱚᱱᱟ ᱠᱚ ᱪᱟᱥ ᱞᱮ ᱦᱟᱴ ᱨᱮ ᱞᱮ ᱟᱹᱠᱷᱨᱤᱧᱟ ᱵᱟᱥ ᱱᱤᱭᱟᱹᱜᱮ ᱦᱟᱴ ᱨᱮ ᱦᱟᱴ ᱞᱮ ᱟᱠᱷᱨᱤᱧᱟ ᱚᱝᱠᱟ ᱡᱮᱢᱚᱱ ᱯᱚᱡᱤᱥᱮᱱ ᱛᱮᱢᱚᱱ ᱦᱟᱴᱨᱮ ᱡᱮᱢᱚᱱ ᱫᱟᱢ ᱛᱟᱦᱮᱱᱟ ᱚᱱᱠᱟᱞᱮ ᱟᱹᱠᱷᱨᱤᱧᱟ ᱨᱮᱴ ᱞᱮ ᱟᱹᱠᱷᱨᱤᱧᱟᱞᱮ ᱯᱚᱭᱥᱟᱞᱮ ᱧᱟᱢᱟ